ᱦᱮᱞᱳ ᱦᱮᱸ ᱚᱠᱚᱭ ᱚᱠᱚ ᱵᱟᱲᱟᱭᱪᱚ ᱵᱟᱢ ᱞᱟᱹᱭᱞᱮᱱ ᱠᱷᱟᱱ ᱫᱚ ᱮᱱᱛᱮᱫ ᱵᱟᱹᱧ ᱵᱩᱡᱷᱟᱹᱣᱮᱫ ᱢᱮᱭᱟ

ᱱᱟᱢᱵᱟᱨ ᱢᱟ ᱮᱱᱛᱮᱫ ᱥᱮ ᱵᱷ ᱛᱟᱦᱮᱸᱞᱮᱱᱟ ᱰᱤᱞᱤᱴ ᱮᱱᱟ ᱢᱳᱵᱟᱭᱤᱞ ᱥᱚᱯᱴᱚᱭᱮᱨᱤᱧ ᱢᱟᱨᱟᱣ ᱞᱮᱫᱟ ᱰᱤᱞᱤᱴ ᱪᱟᱵᱟ ᱟᱠᱟᱱᱟ ᱡᱚᱛᱚ ᱦᱚᱲᱟᱜ ᱵᱟᱹᱱᱩᱜᱼᱟ ᱟᱫᱚ ᱚᱠᱟᱨᱮᱱ ᱠᱟᱱᱛᱮᱢ ᱵᱟᱹᱧ ᱵᱩᱡᱷᱟᱹᱣ ᱞᱮᱫ ᱢᱮᱭᱟ ᱚ ᱵᱷᱩᱵᱽᱱᱮᱥᱥᱚᱨ ᱨᱮᱱ ᱠᱟᱱᱟᱢ ᱳᱦ ᱦᱳ ᱟᱭᱢᱟ ᱫᱤᱱ ᱯᱚᱨ ᱚ ᱚ

ᱚ ᱟᱯᱮ ᱚᱸᱰᱮ ᱨᱮᱱᱟᱜ ᱥᱚᱜᱟᱨ ᱢᱮᱞᱟ ᱚ ᱚ ᱥᱮᱭᱠᱮ ᱥᱮᱛᱚ ᱥᱚᱢᱚᱭᱜᱤᱧ ᱧᱟᱢᱟᱥᱮ ᱮᱱᱛᱮᱫ ᱡᱚᱢᱤ ᱠᱚᱦᱚᱸ ᱟᱭᱢᱟ ᱜᱮ ᱠᱟᱹᱢᱤ ᱫᱚ ᱪᱮᱫ ᱦᱚᱸ ᱵᱟᱝ ᱱᱤᱛᱚᱜ ᱫᱚ ᱟᱨᱦᱚᱸ ᱠᱟᱹᱢᱤ ᱜᱮ ᱟᱭᱢᱟ ᱵᱟᱹᱭᱦᱟᱹᱲ ᱠᱚᱨᱮᱱᱟᱜ ᱠᱟᱹᱢᱤ ᱜᱮ ᱱᱤᱛᱚᱜ ᱦᱚᱸ ᱢᱮᱱᱟᱜ ᱧᱟᱚᱜᱼᱟ ᱛᱷᱚᱲᱟ ᱛᱷᱚᱲᱤ ᱚᱱᱮ ᱥᱟᱹᱨᱩ ᱜᱮᱦᱟᱸᱜ ᱛᱷᱚᱲᱟ ᱜᱟᱱ ᱨᱚᱦᱚᱭ ᱦᱩᱭᱟᱠᱟᱱᱟ ᱟᱫᱚ ᱚᱱᱟ ᱟ ᱟᱪᱪᱷᱟ ᱥᱚᱢᱚᱭ ᱜᱮ ᱧᱟᱢᱚᱜ ᱠᱷᱟᱱ ᱫᱚᱧ ᱪᱮᱥᱴᱟᱭᱮᱫᱟ

ᱛᱟᱯᱚᱨ ᱛᱟᱦᱚᱞᱮ ᱪᱮᱫ ᱯᱮ ᱠᱟᱹᱢᱤ ᱵᱟᱲᱟᱭᱮᱫᱟ ᱚ ᱮ ᱨᱚᱛᱷᱤᱱ ᱛᱟᱦᱚᱞᱮ ᱱᱟᱯᱟᱭ ᱵᱟᱲᱟ ᱜᱮᱭᱟᱯᱮ ᱛᱟᱦᱚᱞᱮ ᱡᱚᱛᱚ ᱦᱚᱲ ᱜᱮ ᱵᱟᱝ ᱚ ᱟᱞᱮ ᱠᱚᱦᱚᱸ ᱟᱪᱪᱷᱟ ᱧᱮᱞᱚᱜ ᱠᱟᱱᱟ ᱥᱚᱢᱚᱭ ᱧᱮᱞ ᱠᱟᱛᱮᱫ ᱚ ᱴᱷᱤᱠ ᱜᱮᱭᱟ